ᱡᱮᱢᱚᱱ ᱵᱚᱱ ᱜᱟᱞᱢᱟᱨᱟᱣ ᱵᱷᱮᱱᱛᱟ ᱠᱟᱛᱷᱟ ᱵᱟᱝ ᱥᱚᱡᱷᱮ ᱠᱟᱛᱷᱟ ᱵᱟᱝ ᱡᱟᱦᱟᱸᱞᱮᱠᱟ ᱟᱭᱢᱟ ᱜᱟᱞᱢᱟᱨᱟᱣ ᱡᱮᱨᱚᱠᱚᱢ ᱟᱵᱚ ᱵᱚᱱ ᱡᱟᱦᱟᱸᱞᱮᱠᱟ ᱵᱚᱱ ᱵᱟᱯᱞᱟ ᱵᱤᱦᱟᱹ ᱞᱮᱱᱠᱷᱟᱡ ᱠᱚᱲᱟ ᱜᱤᱫᱽᱨᱟᱹ ᱵᱟᱞᱟ ᱠᱚᱲᱟ ᱠᱚ ᱦᱮᱡ ᱞᱮᱱ ᱛᱟᱵᱚᱱ ᱠᱷᱟᱡ ᱩᱝᱠᱩ ᱠᱚ ᱱᱤᱭᱟᱹ ᱵᱚᱱ ᱚᱱᱮᱠ ᱠᱤᱪᱷᱩ ᱵᱚᱱ ᱨᱚᱯᱚᱲᱚᱜᱼᱟ ᱨᱚᱯᱚᱲ ᱠᱟᱛᱮ ᱵᱚᱱ ᱢᱮᱛᱟᱣᱟᱠᱚᱣᱟ ᱢᱮᱱ ᱫᱚᱭᱟ ᱡᱮ ᱢᱟ ᱵᱟᱞᱟᱧ ᱱᱤᱛᱳᱝ ᱫᱚ ᱡᱮ ᱡᱮᱢᱚᱱ ᱥᱚᱢᱚᱭ ᱦᱩᱭᱮᱱ ᱛᱟᱵᱚᱱᱟ ᱩᱢ ᱰᱟᱹᱵᱨᱟᱹᱜ ᱯᱟᱭᱨᱟᱜ ᱚᱱᱠᱟ ᱠᱟᱛᱮ ᱥᱚᱢᱚᱭ ᱫᱚ ᱛᱟᱯᱚᱨᱮ ᱠᱟᱭᱟ ᱠᱟᱨᱚᱱ ᱚᱱᱟ ᱚᱯᱮᱠᱠᱷᱟ ᱠᱟᱨᱚᱱ ᱛᱮᱜᱮ ᱢᱮᱛᱟᱣᱟᱭ ᱦᱩᱭᱩᱜᱼᱟ ᱢᱟ ᱵᱟᱞᱟᱧ ᱱᱚᱜᱼᱚᱸᱭ ᱛᱟᱞᱟ ᱠᱚᱲᱟ ᱦᱚᱸᱭ ᱡᱩᱨᱩᱢ ᱠᱟᱱᱟ ᱛᱚᱵᱮ ᱩᱱᱤ ᱦᱚᱸᱵᱚᱱ ᱥᱟᱱᱛᱤᱭᱮᱭᱟ ᱩᱱᱤ ᱥᱟᱱᱛᱤ ᱠᱟᱨᱚᱱ ᱛᱮ ᱡᱚᱠᱷᱚᱱ ᱚᱲᱟᱜ ᱵᱚᱱ ᱪᱟᱞᱟᱣ ᱞᱮᱱᱠᱷᱟᱡ ᱟᱫᱚ ᱜᱤᱫᱽᱨᱟᱹᱼᱯᱤᱫᱽᱨᱟᱹ ᱵᱚᱱ ᱢᱮᱛᱟᱣᱟᱠᱚᱣᱟ ᱚᱱᱟ ᱢᱟ ᱵᱤᱴᱤ ᱵᱟᱹᱵᱩ ᱚᱠᱚᱭ ᱠᱚ ᱵᱟᱹᱦᱩ ᱠᱩᱲᱤ ᱠᱚ ᱢᱟ ᱵᱟᱞᱟᱧᱮ ᱦᱮᱡ ᱠᱟᱱᱟ ᱛᱮᱦᱮᱧ ᱵᱟᱞᱟᱧ ᱱᱚᱣᱟ ᱥᱚᱢᱚᱭ ᱱᱚᱣᱟ ᱨᱮᱜᱮ ᱩᱱᱤ ᱦᱚᱸ ᱛᱷᱚᱲᱟ ᱜᱟᱱ ᱵᱚᱱ ᱤᱭᱟᱹᱣᱟᱭᱟ ᱡᱚᱢ ᱟᱹᱛᱤᱧ ᱦᱚᱪᱚᱭᱮᱭᱟ ᱟᱹᱛᱤᱧ ᱵᱚᱞᱛᱮ ᱪᱮᱫᱞᱮᱠᱟ ᱡᱮ ᱢᱟ ᱵᱟᱞᱟᱧ ᱛᱚᱵᱮ ᱢᱟ ᱱᱤᱛᱳᱜ ᱫᱚ ᱱᱚᱣᱟ ᱯᱩᱬ ᱵᱩᱨᱩ ᱵᱚᱱ ᱫᱷᱟᱹᱥᱩᱲ ᱵᱟᱲᱟ ᱠᱟᱜ ᱞᱮᱜᱮ ᱫᱷᱟᱹᱥᱩᱲ ᱵᱟᱲᱟ ᱠᱟᱛᱮ ᱟᱫᱚ ᱤᱱᱟᱹ ᱯᱚᱨᱮ ᱦᱮᱡᱱᱟᱢ ᱡᱟᱦᱟᱸ ᱥᱮᱡ ᱪᱟᱞᱟᱣᱮᱱᱟ ᱦᱳᱭ ᱜᱤᱫᱟᱹᱨᱼᱯᱤᱫᱟᱹᱨ ᱟᱨᱠᱚ ᱪᱮᱫ ᱠᱚᱪᱚ ᱚᱱᱛᱮ ᱠᱚ ᱢᱮᱛᱷᱟᱣ ᱞᱮᱱᱠᱷᱟᱡ ᱛᱟᱦᱚᱞᱮ ᱠᱷᱟᱡ ᱛᱟᱦᱚᱞᱮ ᱠᱚᱫᱚ ᱱᱚᱣᱟ ᱠᱚᱠᱚ ᱥᱚᱝᱥᱟᱨᱟ ᱥᱚᱝᱥᱟᱨ ᱵᱟᱰᱟ ᱠᱟᱛᱮ ᱟᱫᱚ ᱮᱱᱨᱮᱦᱚᱸ ᱚᱱᱠᱟ ᱩᱱᱠᱩ ᱤᱭᱟᱹ ᱱᱟᱣᱟ ᱯᱮᱲᱟ ᱠᱚᱠᱚ ᱦᱮᱡ ᱞᱮᱱᱠᱷᱟᱡ ᱱᱚᱣᱟ ᱯᱮᱲᱟ ᱦᱮᱡ ᱠᱟᱛᱮ ᱟᱵᱚᱨᱮᱱ ᱦᱚᱲ ᱦᱚᱯᱚᱱ ᱢᱟᱵᱚᱱ ᱵᱟᱰᱟᱭ ᱜᱮ ᱡᱮ ᱠᱩᱲᱤ ᱜᱤᱫᱽᱨᱟᱹ ᱠᱚ ᱦᱮᱡ ᱞᱮᱱᱠᱷᱟᱡ ᱫᱚ ᱯᱮ ᱫᱤᱱ ᱟᱨ ᱠᱚᱲᱟ ᱜᱤᱫᱽᱨᱟᱹ ᱠᱚ ᱦᱩᱭ ᱞᱮᱱ ᱠᱷᱟᱱ ᱢᱚᱬᱮ ᱫᱤᱱ ᱚᱱᱟ ᱫᱤᱱ ᱵᱷᱤᱛᱤᱨ ᱤᱱᱟᱹ ᱫᱤᱱ ᱵᱷᱤᱛᱤᱨ ᱨᱮᱜᱮ ᱵᱷᱟᱜᱽ ᱢᱮᱱᱟᱜ ᱛᱟᱵᱚᱱᱟ ᱠᱩᱲᱤ ᱜᱤᱫᱽᱨᱟᱹ ᱫᱚ ᱛᱚᱠᱷᱚᱱ ᱦᱩᱭ ᱞᱟᱦᱟ ᱞᱮᱱᱠᱷᱟᱡ ᱛᱚᱠᱷᱚᱱ ᱩᱱᱠᱩ ᱠᱚ ᱱᱤᱢ ᱫᱟᱜ ᱢᱟᱹᱰᱤᱭᱟ ᱱᱤᱢ ᱫᱟᱜ ᱢᱟᱹᱰᱤ ᱥᱳᱞᱳ ᱟᱱᱟ ᱛᱮᱜᱮ ᱡᱮᱠᱳᱱᱳ ᱫᱟᱨᱜᱤᱱ ᱵᱩᱰᱷᱤ ᱫᱟᱨᱜᱤᱱ ᱵᱩᱰᱷᱤ ᱠᱚ ᱢᱮᱛᱟᱭᱟ ᱛᱟᱞᱚᱦᱮ ᱢᱟ ᱧᱩᱛᱩᱢ ᱫᱚ ᱞᱟᱹᱭᱟᱠᱚ ᱢᱮ ᱟᱨ ᱰᱚᱵᱚᱜ ᱡᱚᱦᱟᱨᱟᱠᱚ ᱢᱮ ᱢᱮᱛᱟ ᱵᱟᱲᱟᱣᱟᱠᱚ ᱢᱮ ᱛᱮᱦᱮᱧ ᱫᱚ ᱱᱩᱭ ᱫᱚ ᱱᱚᱣᱟ ᱧᱩᱛᱩᱢ ᱱᱤᱭᱟᱹ ᱠᱚ ᱤᱭᱟᱹᱜᱼᱟ ᱥᱟᱛ ᱠᱤᱪᱷᱩ ᱫᱤᱱ ᱯᱚᱨᱮ ᱛᱚᱠᱷᱚᱱ ᱱᱩᱠᱩ ᱤᱭᱟᱹ ᱠᱚ ᱦᱟᱹᱡᱩᱜ ᱧᱩᱢ ᱮᱱᱛᱮᱫ ᱠᱤᱪᱷᱩ ᱥᱚᱢᱚᱭ ᱯᱚᱨᱮᱨ ᱫᱤᱱ ᱵᱟᱠᱷᱟᱡ ᱫᱚ ᱤᱱᱠᱟᱹ ᱱᱚᱣᱟ ᱪᱷᱟᱹᱴᱭᱟᱹᱨ ᱪᱷᱟᱹᱴᱭᱟᱹᱨ ᱵᱟᱲᱟ ᱠᱟᱛᱮ ᱟᱫᱚ ᱛᱚᱠᱷᱚᱱ ᱢᱟᱱᱮ ᱥᱚᱢᱚᱭ ᱧᱟᱢ ᱞᱮᱠᱷᱟᱡ ᱫᱚ ᱛᱚᱠᱷᱚᱱ ᱫᱚ ᱦᱟᱨᱟᱼᱵᱩᱨᱩᱭᱮᱱᱟ ᱠᱚ ᱦᱟᱨᱟᱼᱵᱩᱨᱩ ᱠᱟᱛᱮ ᱤᱭᱟᱹ ᱠᱟᱛᱮ ᱫᱚ ᱛᱚᱠᱷᱚᱱ ᱡᱮᱱᱚ ᱱᱩᱠᱩ ᱤᱭᱟᱹ ᱱᱚᱣᱟ